ᱩᱛᱱᱟᱹᱣ ᱞᱟᱹᱠᱛᱤᱜ ᱠᱟᱱᱟ ᱟᱵᱚ ᱵᱟᱵᱚ ᱩᱛᱱᱟᱹᱣ ᱞᱮᱠᱷᱟᱡ ᱡᱚᱛᱚᱣᱟᱜ ᱟᱹᱨᱤᱪᱟᱹᱞᱤ ᱟᱵᱚ ᱵᱚ ᱦᱤᱲᱤᱧᱟ ᱮᱱᱠᱷᱟᱱ ᱜᱤᱫᱽᱨᱟᱹᱠᱚ ᱛᱩᱢᱫᱟᱜ ᱴᱟᱢᱟᱠ ᱵᱟᱠᱚ ᱵᱟᱲᱟᱭᱟ ᱨᱩᱻᱨᱩ ᱥᱮᱨᱮᱧ ᱵᱟᱠᱚ ᱵᱟᱲᱟᱭᱟ ᱥᱮᱨᱮᱧ ᱦᱚᱸ ᱵᱟᱠᱚ ᱵᱟᱲᱟᱭᱟ ᱚᱱᱟᱠᱚ ᱟᱵᱚ ᱜᱤᱫᱽᱨᱟᱹ ᱠᱚᱵᱚ ᱩᱛᱱᱟᱹᱣ ᱟᱠᱚᱣᱟ ᱟᱨ ᱱᱚᱣᱟ ᱟᱵᱚᱣᱟᱜ ᱟᱹᱨᱤᱪᱟᱹᱞᱤ ᱡᱟᱦᱟᱸᱞᱮᱠᱟ ᱵᱟᱡᱟᱨ ᱨᱮᱵᱚ ᱛᱟᱦᱮᱱ ᱠᱟᱱᱟ ᱟᱵᱚᱣᱟᱜ ᱥᱟᱢᱟᱡᱽ ᱨᱮᱭᱟᱜ ᱡᱚᱛᱚᱣᱟᱜ ᱠᱚ ᱦᱤᱲᱤᱧᱮᱫᱼᱟ ᱡᱟᱦᱟᱸᱞᱮᱠᱟ ᱦᱳᱞᱤᱨᱮ ᱦᱳᱞᱤᱠᱚ ᱠᱷᱮᱹᱞ ᱠᱟᱱᱟ ᱥᱚᱦᱨᱟᱭᱨᱮ ᱯᱷᱚᱴᱠᱟᱠᱚ ᱰᱷᱩᱭᱮᱫᱼᱟ ᱟᱵᱚᱫᱚ ᱟᱵᱚ ᱥᱟᱱᱛᱟᱲ ᱥᱚᱢᱟᱡᱽ ᱨᱮᱫᱚ ᱚᱱᱟ ᱠᱚᱫᱚ ᱵᱟᱵᱚ ᱠᱚᱨᱟᱣᱟ ᱚᱱᱟ ᱠᱚᱜᱮ ᱤᱧᱤᱧ ᱞᱟᱹᱭ ᱥᱚᱫᱚᱨ ᱠᱮᱫᱼᱟ